ᱤᱧᱟᱹᱜ ᱡᱟᱱᱟᱢ ᱟᱲᱟᱝ ᱯᱟᱹᱨᱥᱤ ᱵᱮᱜᱚᱨ ᱡᱟᱦᱟᱸ ᱟᱲᱟᱝᱤᱧ ᱯᱟᱲᱦᱟᱣ ᱟᱠᱟᱫᱟ ᱚᱱᱟ ᱨᱮᱭᱟᱜ ᱯᱩᱛᱷᱤ ᱫᱚ ᱟᱹᱰᱤ ᱜᱮ ᱱᱟᱯᱟᱭᱟ ᱟᱹᱰᱤ ᱢᱚᱸᱡᱽᱼᱟ ᱤᱧᱤᱧ ᱵᱩᱡ ᱠᱮᱫᱟ ᱟᱨ ᱛᱚᱨᱡᱚᱢᱟ ᱫᱚ ᱮᱠᱟᱞ ᱞᱟᱹᱠᱛᱤ ᱢᱮᱱᱟᱜᱼᱟ ᱪᱮᱫᱟᱜ ᱥᱮ ᱮᱴᱟᱜ ᱟᱲᱟᱝ ᱨᱮᱭᱟᱜ ᱡᱟᱦᱟᱸ ᱩᱭᱦᱟᱹᱨ ᱵᱷᱟᱵᱱᱟ ᱟᱨ ᱟᱵᱚᱣᱟᱜ ᱟᱲᱟᱝ ᱨᱮᱭᱟᱜ ᱡᱟᱦᱟᱸ ᱩᱭᱦᱟᱹᱨ ᱵᱷᱟᱵᱱᱟ ᱵᱟᱱᱟᱨ ᱯᱟᱦᱴᱟ ᱥᱮᱫ ᱠᱷᱚᱱ ᱠᱟᱹᱢᱤ ᱫᱚ ᱟᱹᱰᱤ ᱜᱮ ᱥᱚᱞᱦᱮᱭᱟᱠᱟᱱᱟ ᱟᱱᱟᱴ ᱠᱚᱦᱚᱸ ᱢᱚᱴᱟᱢᱩᱴᱤ ᱵᱚᱱ ᱥᱚᱞᱦᱮ ᱫᱟᱲᱮ ᱟᱜ ᱠᱟᱱᱟ ᱮᱴᱟᱜ ᱟᱲᱟᱝ ᱨᱮᱭᱟᱜ ᱡᱟᱦᱟᱸ ᱪᱤᱱᱛᱟᱹ ᱵᱷᱟᱵᱱᱟ ᱟᱨ ᱟᱵᱚᱣᱟᱜ ᱟᱲᱟᱝ ᱨᱮᱭᱟᱜ ᱡᱟᱦᱟᱸ ᱪᱤᱱᱛᱟᱹ ᱵᱷᱟᱵᱱᱟ ᱟᱹᱰᱤ ᱯᱷᱟᱨᱟᱠ ᱜᱮᱭᱟ ᱩᱱᱠᱩᱣᱟᱜ ᱟᱲᱟᱝ ᱨᱮᱭᱟᱜ ᱪᱤᱱᱛᱟᱹ ᱵᱷᱟᱵᱱᱟ ᱟᱵᱚ ᱦᱚᱸᱵᱚᱱ ᱪᱤᱱᱛᱟᱹ ᱧᱟᱢ ᱫᱟᱲᱮᱭᱟᱜ ᱠᱟᱱᱟ ᱛᱚᱨᱡᱚᱢᱟ ᱠᱷᱟᱹᱛᱤᱨ ᱛᱮ ᱟᱨ ᱤᱧᱟᱹᱜ ᱟᱲᱟᱝ ᱨᱮᱭᱟᱜ ᱡᱟᱦᱟᱸ ᱱᱚᱝᱠᱟᱱ ᱯᱩᱛᱷᱤᱧ ᱯᱟᱲᱦᱟᱣᱟᱠᱟᱫᱟ ᱚᱱᱟ ᱫᱚ ᱦᱩᱭᱩᱜ ᱠᱟᱱᱟ ᱡᱚᱢᱥᱤᱢ ᱵᱤᱱᱛᱤ ᱟᱨ ᱚᱱᱟ ᱫᱚ ᱥᱟᱱᱟᱢ ᱦᱚᱲ ᱯᱟᱲᱦᱟᱣ ᱨᱮᱭᱟᱜ ᱞᱟᱹᱠᱛᱤ ᱢᱮᱱᱟᱜ ᱟᱠᱟᱫ ᱛᱟᱵᱚᱱᱟ